ᱟᱛᱳ ᱚᱲᱟᱜ ᱠᱚᱨᱮ ᱡᱤᱵᱽ ᱡᱤᱭᱟᱹᱞᱤ ᱢᱮᱱᱟᱜ ᱠᱚᱣᱟ ᱡᱮᱢᱚᱱ ᱰᱟᱝᱨᱤ ᱠᱟᱲᱟ ᱢᱮᱨᱚᱢ ᱵᱷᱤᱰᱤ ᱥᱤᱢ ᱥᱩᱠᱨᱤ ᱟᱨ ᱢᱮᱱᱟᱜ ᱠᱚᱣᱟ ᱟᱨᱦᱚᱸ ᱮᱢᱟᱱ ᱮᱢᱟᱱ ᱠᱚ ᱛᱚ ᱱᱩᱠᱩ ᱡᱤᱭᱟᱹᱞᱤ ᱡᱤᱭᱟᱹᱞᱤᱭᱟᱜ ᱡᱮᱢᱚᱱ ᱜᱮᱰᱮ ᱢᱮᱱᱟᱜ ᱠᱚᱣᱟ ᱜᱮᱰᱮ ᱫᱚ ᱫᱟᱜ ᱨᱮ ᱯᱟᱭᱨᱟ ᱠᱟᱛᱮ ᱦᱚᱸ ᱡᱚᱢᱟᱜ ᱠᱚ ᱵᱮᱵᱚᱥᱛᱟ ᱡᱚᱝᱼᱟ ᱦᱮᱸ ᱰᱟᱝᱨᱟ ᱫᱚ ᱰᱟᱝᱨᱟ ᱫᱚ ᱡᱮᱢᱚᱱ ᱩᱱᱠᱩ ᱫᱚ ᱟᱲᱟᱜ ᱟᱲᱟᱜ ᱟᱲᱟᱜ ᱠᱟᱭ ᱠᱷᱟᱱᱮᱢ ᱟᱛᱤᱧᱟᱭ ᱟᱨ ᱵᱟᱝᱠᱷᱟᱱ ᱚᱲᱟᱜ ᱨᱮᱦᱚᱸ ᱛᱚ ᱢᱟᱱᱮ ᱛᱚᱞ ᱠᱷᱟᱭ ᱫᱚ ᱡᱚᱢ ᱫᱚ ᱵᱟᱭ ᱧᱟᱢᱟ ᱦᱮᱸ ᱡᱩᱫᱤ ᱮᱢ ᱮᱢᱟᱭ ᱦᱩᱭᱩᱜᱼᱟ ᱟᱨ ᱥᱩᱠᱨᱤ ᱠᱚᱦᱚᱸ ᱚᱱᱠᱟᱜᱮ ᱥᱩᱠᱨᱤ ᱠᱚᱫᱚ ᱡᱮᱢᱚᱱ ᱩᱱᱠᱩ ᱫᱚ ᱩᱴᱟᱹᱭᱟᱠᱚ ᱛᱚ ᱡᱟᱦᱟᱸ ᱦᱩᱢᱰᱩᱜ ᱵᱚᱱ ᱢᱮᱛᱟ ᱠᱚᱣᱟ ᱚᱱᱮ ᱩᱴᱟᱹᱭᱟᱠᱚ ᱟᱨᱠᱤ ᱚᱱᱟᱛᱮ ᱥᱩᱠᱨᱤ ᱥᱩᱠᱨᱤ ᱞᱮᱠᱟ ᱥᱩᱠᱨᱤ ᱞᱮᱠᱟ ᱠᱚ ᱡᱚᱢᱟ ᱵᱟᱠᱚ ᱞᱟᱹᱭᱟ ᱥᱩᱠᱨᱤᱞᱮᱠᱟ ᱡᱚᱢ ᱫᱟᱢ ᱪᱟᱠᱚᱯ ᱪᱟᱠᱚᱯ ᱟᱨ ᱥᱤᱢ ᱠᱚᱦᱚᱸ ᱢᱮᱱᱟᱜ ᱠᱚᱣᱟ ᱥᱤᱢ ᱡᱮᱢᱚᱱ ᱥᱤᱢ ᱫᱚ ᱯᱟᱥᱠᱟ ᱯᱟᱥᱠᱟ ᱠᱟᱛᱮ ᱠᱚ ᱡᱚᱢᱟ ᱟᱠᱚᱛᱮ ᱟᱨ ᱮᱢᱟᱭ ᱠᱷᱟᱱ ᱯᱩᱲᱩ ᱪᱟᱣᱞᱮ ᱠᱚᱢ ᱮᱨᱟᱭ ᱠᱷᱟᱱ ᱚᱱᱟᱫᱚ ᱱᱤᱛᱳᱜ ᱦᱟᱞᱟᱝ ᱠᱟᱛᱮ ᱧᱮᱞᱟᱭ ᱢᱤᱫ ᱢᱤᱫᱴᱟᱝ ᱢᱤᱫᱴᱟᱝ

ᱟᱨ ᱩᱱᱠᱩ ᱥᱤᱢ ᱠᱚᱫᱚ ᱟᱥᱩᱞ ᱞᱮᱠᱚ ᱠᱷᱟᱱ ᱡᱟᱹᱲ ᱠᱚ ᱯᱟᱨᱪᱟᱣ ᱦᱚᱪᱚᱞᱮᱠᱷᱟᱱ ᱡᱚᱛᱱᱚᱣᱟᱠᱚ ᱦᱩᱭᱩᱜᱼᱟ ᱡᱚᱢ ᱠᱚ ᱮᱢᱟᱠᱚ ᱦᱩᱭᱩᱜᱼᱟ ᱦᱮᱸ ᱨᱩᱣᱟᱹ ᱠᱚ ᱟᱞᱚ ᱦᱩᱭᱩᱜ ᱛᱟᱠᱚᱢᱟ ᱚᱱᱠᱟ ᱢᱚᱛᱚ ᱥᱚᱢᱚᱭ ᱨᱮ ᱴᱤᱴᱢᱮᱱᱴ ᱠᱚ ᱦᱩᱭᱩᱜᱼᱟ ᱨᱟᱱ ᱠᱚ ᱮᱢᱟ ᱠᱚ ᱦᱩᱭᱩᱜᱼᱟ ᱰᱟᱝᱨᱤ ᱦᱚᱸ ᱚᱱᱠᱟ ᱜᱮ ᱥᱚᱢᱚᱭ ᱨᱮ ᱡᱚᱢ ᱮᱢᱟᱭ ᱢᱮ ᱦᱚᱲᱢᱚ ᱡᱤᱣᱤ ᱨᱮ ᱨᱳᱜᱽ ᱟᱡᱟᱨ ᱠᱚ ᱦᱩᱭ ᱞᱱᱠᱷᱟᱱ ᱩᱱᱤ ᱦᱚᱸ ᱩᱛᱱᱟᱹᱣ ᱮᱢᱟᱭ ᱢᱮ ᱱᱚᱝᱠᱟ ᱠᱟᱛᱮ ᱱᱩᱠᱩ ᱪᱮᱛᱟᱱ ᱨᱮ ᱟᱹᱰᱤ ᱛᱮᱫ ᱜᱮ ᱵᱮᱵᱚᱥᱛᱷᱟ ᱠᱚ ᱛᱟᱦᱮᱸ ᱤᱫᱤᱭᱟᱜᱼᱟ ᱮᱵᱚᱝ ᱡᱷᱟᱹᱲ ᱫᱚ ᱯᱟᱨᱪᱟᱣ ᱪᱟᱞᱟᱜᱼᱟ